ᱤᱯᱤᱞ ᱟᱨ ᱢᱚᱦᱟ ᱡᱮᱜᱮᱫ ᱯᱟᱲᱦᱟᱣ ᱠᱷᱚᱱ ᱟᱵᱚ ᱵᱚ ᱵᱟᱲᱟᱭ ᱧᱟᱢᱮᱜᱼᱟ ᱡᱮ ᱵᱤᱜᱽᱜᱟᱱᱤᱠ ᱠᱚ ᱡᱟᱦᱟᱸ ᱨᱤᱥᱟᱨᱪ ᱠᱟᱛᱮᱫ ᱟᱵᱚ ᱱᱚᱣᱟ ᱯᱨᱤᱛᱷᱤᱵᱤ ᱨᱮᱱᱟᱜ ᱡᱟᱦᱟᱸ ᱵᱟᱲᱟᱭᱚᱜ ᱭᱚᱜ ᱠᱟᱱ ᱚᱱᱟ ᱵᱤᱜᱽᱜᱟᱱᱤ ᱨᱤᱥᱟᱨᱪ ᱠᱟᱛᱮᱫ ᱡᱟᱦᱟᱸ ᱠᱚ ᱞᱟᱹᱭ ᱟᱵᱚᱱ ᱠᱟᱱ ᱚᱱᱟ ᱠᱷᱚᱱ ᱜᱮ ᱟᱵᱚ ᱵᱚᱱ ᱵᱟᱲᱟᱭ ᱧᱟᱢᱮᱫᱟ ᱟᱨ ᱤᱯᱤᱞ ᱮᱸᱜᱮᱞ ᱠᱚᱦᱚᱸ ᱟᱹᱰᱤ ᱥᱟᱺᱜᱤᱧ ᱨᱮᱠᱚ ᱛᱟᱦᱮᱱ ᱠᱟᱱᱟ ᱩᱱᱠᱩ ᱠᱚᱦᱚᱸ ᱟᱵᱚ ᱢᱟ ᱱᱚᱝᱠᱟ ᱛᱮᱢᱟ ᱵᱟᱵᱚᱱ ᱵᱟᱲᱟᱭ ᱫᱟᱲᱮᱭᱟᱜ ᱠᱟᱱᱟ ᱡᱟᱭᱦᱳᱠ ᱵᱤᱜᱽᱜᱟᱱᱤᱠ ᱠᱚ ᱩᱱᱠᱩ ᱟᱵᱚ ᱠᱚ ᱵᱟᱲᱟᱭ ᱦᱚᱪᱚᱭᱮᱫ ᱵᱚᱱᱟ ᱚᱱᱟ ᱤᱫᱤ ᱛᱮ ᱟᱵᱚ ᱵᱚᱱ ᱠᱤᱪᱷᱩ ᱵᱚᱱ ᱵᱟᱲᱟᱭ ᱫᱟᱲᱮᱭᱟᱜ ᱠᱟᱱᱟ ᱯᱟᱲᱦᱟᱣ ᱧᱟᱢ ᱠᱟᱛᱮᱫ ᱯᱚᱛᱚᱵ ᱠᱚ ᱯᱟᱲᱦᱟᱣ ᱧᱟᱢ ᱠᱟᱛᱮᱫ ᱟᱨ ᱚᱸᱰᱮ ᱠᱷᱚᱱ ᱵᱚᱱ ᱵᱟᱲᱟᱭ ᱠᱟᱱᱟ ᱱᱩᱠᱩ ᱫᱚ ᱟᱹᱰᱤ ᱦᱟᱡᱟᱨ ᱦᱟᱡᱟᱨ ᱠᱤᱞᱳ ᱢᱤᱴᱟᱨ ᱪᱮᱛᱟᱱ ᱨᱮ ᱢᱮᱱᱟᱜ ᱠᱚᱣᱟ ᱟᱨ ᱵᱚᱱ ᱵᱟᱲᱟᱭ ᱫᱟᱲᱮᱭᱟᱜ ᱠᱟᱱᱟ ᱢᱮᱱᱛᱮ ᱱᱚᱣᱟ ᱞᱮᱠᱟ ᱛᱮᱜᱮ ᱟᱵᱚ ᱫᱚ ᱱᱤᱛᱚᱝ ᱡᱟᱦᱟᱱᱟᱜ ᱠᱚ ᱪᱤᱠᱟᱹᱜ ᱠᱟᱱ ᱡᱮ ᱱᱚᱣᱟ ᱵᱳᱭᱜᱟᱱᱤᱠ ᱤᱫᱤ ᱠᱟᱛᱮᱫ ᱜᱮ ᱱᱤᱛᱚᱜ ᱫᱚ ᱡᱚᱛᱚᱣᱟᱜ ᱵᱚᱱ ᱠᱚ ᱵᱟᱲᱟᱭ ᱦᱚᱪᱚᱭᱮᱫ ᱵᱚᱱᱟ ᱵᱳᱭᱜᱟᱱᱤᱠ ᱠᱚᱜᱮ ᱟᱨ ᱵᱚᱱ ᱵᱟᱰᱟᱭ ᱧᱟᱢ ᱮᱫᱟ ᱱᱚᱣᱟ ᱫᱚ ᱱᱚᱝᱠᱟᱜ ᱠᱟᱱᱟ ᱥᱮ ᱱᱩᱱᱟᱹᱜ ᱥᱟᱺᱜᱤᱧ ᱨᱮ ᱢᱮᱱᱟᱜ ᱠᱚᱣᱟ ᱥᱮ ᱥᱩᱨ ᱨᱮ ᱢᱮᱱᱟᱜ ᱠᱚᱣᱟ ᱢᱮᱱᱛᱮ ᱚᱱᱟ ᱠᱚ ᱡᱚᱛᱚ ᱟᱵᱚ ᱠᱚ ᱞᱟᱹᱭ ᱵᱟᱲᱟ ᱦᱚᱪᱚᱭᱮᱫ ᱵᱚᱱᱟ ᱵᱳᱭᱜᱟᱱᱤᱠ ᱠᱚᱜᱮ